ᱡᱮ ᱱᱚᱣᱟ ᱥᱮᱨᱮᱧ ᱟᱸᱡᱚᱢ ᱧᱟᱢ ᱠᱟᱛᱮᱫ ᱠᱷᱩᱵᱽ ᱠᱩᱥᱤ ᱨᱟᱹᱥᱠᱟᱹ ᱯᱮ ᱵᱩᱡᱷᱟᱹᱣ ᱠᱮᱜᱼᱟ ᱡᱟᱦᱟᱸᱭ ᱡᱩᱫᱤ ᱱᱚᱣᱟ ᱥᱮᱨᱮᱧ ᱟᱸᱡᱚᱢ ᱧᱟᱢ ᱠᱟᱛᱮᱫ ᱟᱯᱮ ᱦᱚᱸ ᱢᱟᱥᱴᱚᱨ ᱞᱮᱠᱟ ᱦᱤᱥᱟᱹᱵ ᱯᱮ ᱢᱟᱱᱟᱣ ᱤᱧᱟᱹ ᱮᱱᱠᱷᱟᱱ ᱡᱚᱛᱚᱣᱟᱜ ᱤᱧ ᱜᱚᱲᱚ ᱟᱯᱮᱭᱟᱜ ᱪᱮᱫ ᱞᱮᱠᱟ ᱥᱮᱨᱮᱧ ᱞᱮᱠᱷᱟᱱ ᱨᱟᱦᱟ ᱨᱟᱦᱞᱟ ᱠᱚ ᱢᱚᱡᱟ ᱵᱩᱡᱷᱟᱹᱣᱜᱼᱟ ᱵᱟᱝ ᱪᱮᱨᱦᱟ ᱟᱸᱡᱚᱢᱚᱜᱼᱟ ᱛᱚ ᱚᱱᱟ ᱠᱚᱫᱚ ᱤᱧ ᱞᱟᱹᱭ ᱟᱯᱮᱭᱟ ᱛᱚ ᱢᱟᱥᱴᱚᱨ ᱞᱮᱠᱟ ᱦᱤᱥᱟᱹᱵᱛᱮ ᱡᱚᱛᱚᱣᱟᱜ ᱤᱧ ᱞᱟᱹᱭ ᱫᱟᱲᱮᱭᱟ ᱯᱮᱭᱟ ᱟᱨ ᱵᱟᱝ ᱡᱚᱛᱚᱣᱟᱜ ᱤᱧ ᱜᱚᱲᱚ ᱟᱯᱮᱭᱟ ᱡᱮ ᱟᱥᱟᱢᱟ ᱛᱟᱦᱮᱸ ᱠᱟᱱ ᱜᱮᱭᱟ ᱡᱮ ᱤᱧ ᱦᱚᱸ ᱮᱴᱤᱰᱤᱭᱳᱧ ᱵᱮᱱᱟᱣᱟ ᱟᱨ ᱦᱚᱸ ᱢᱟᱨᱟᱝ ᱥᱤᱝᱜᱟᱨ ᱤᱧ ᱵᱮᱱᱟᱣᱜᱼᱟ

ᱚᱱᱟ ᱠᱩᱠᱢᱩ ᱛᱤᱧ ᱢᱮᱱᱟᱜ ᱜᱮᱭᱟ ᱛᱚ ᱤᱧ ᱮᱴᱩᱰᱤᱭᱳ ᱠᱷᱩᱞᱟᱹᱣ ᱠᱟᱛᱮᱫ ᱨᱮ ᱦᱚᱸ ᱤᱧ ᱥᱮᱨᱮᱧ ᱦᱚᱪᱚ ᱫᱟᱲᱮ ᱯᱮᱭᱟ ᱛᱚ ᱢᱟᱥᱴᱚᱨ ᱞᱮᱠᱟ ᱤᱧᱤᱧ ᱛᱟᱦᱮᱱᱟ ᱚᱠᱟ ᱵᱟᱯᱮ ᱜᱟᱱᱟ ᱤᱧᱤᱧ ᱞᱟᱹᱭ ᱟᱯᱮᱭᱟ ᱡᱟᱦᱟᱸ ᱛᱤᱱᱟᱹᱜ ᱨᱟᱹᱥᱠᱟᱹ ᱨᱮ ᱨᱮᱯᱮ ᱦᱤᱡᱩᱜ ᱠᱷᱟᱱ ᱡᱟᱦᱟᱸ ᱚᱠᱟ ᱜᱟᱱ ᱟᱯᱮ ᱵᱟᱯᱮ ᱜᱟᱱᱟ ᱚᱱᱟ ᱫᱚ ᱤᱧᱤᱧ ᱞᱟᱹᱭ ᱟᱯᱮᱭᱟᱹᱧ ᱱᱟᱦᱟᱸᱜ ᱡᱩᱫᱤ ᱦᱚᱸ ᱜᱚᱲᱚ ᱯᱮ ᱮᱢᱟᱹᱧ ᱠᱷᱟᱱᱢᱟ ᱢᱟᱲᱟᱝ ᱥᱮᱱ ᱞᱟᱦᱟ ᱫᱟᱲᱮᱭᱟᱜᱼᱟ ᱟᱹᱧ ᱤᱧ ᱦᱚᱸ ᱟᱨ ᱵᱟᱝ ᱟᱯᱮ ᱦᱚᱸ ᱛᱤᱸᱜᱩ ᱠᱮᱴᱮᱡ ᱠᱟᱛᱮᱫ ᱦᱚᱸ ᱤᱧᱟᱹᱜ ᱤᱥᱴᱩᱰᱤᱭᱳ ᱨᱮᱯᱮ ᱥᱮᱨᱮᱧ ᱫᱟᱲᱮᱭᱟᱜᱼᱟ